ᱦᱮᱸ ᱦᱮᱞᱳ ᱦᱮᱸ ᱟᱡᱚᱢᱚᱜ ᱠᱟᱱᱟ ᱞᱟᱹᱭ ᱢᱮ ᱦᱳᱭ ᱦᱳᱭ ᱜᱚ ᱚᱸᱰᱮ ᱠᱷᱚᱱᱜᱤᱧ ᱢᱮᱱᱮᱫᱼᱟ ᱪᱮᱫ ᱟᱹᱵᱤᱱ ᱞᱟᱹᱭ ᱵᱤᱱ ᱡᱟᱦᱟᱱᱟᱜ ᱫᱚᱨᱠᱟᱨ ᱠᱷᱟᱱ ᱚᱸᱻ ᱦᱚᱸ ᱟᱫᱚ ᱚᱱᱟ ᱢᱟ ᱱᱤᱛᱚᱜ ᱢᱟ ᱚᱱᱛᱮ ᱢᱟ ᱵᱟᱹᱞᱤᱧ ᱞᱟᱹᱭ ᱫᱟᱲᱮᱭᱟᱵᱮᱱᱟ ᱥᱮ ᱟᱹᱵᱤᱱ ᱜᱟᱯᱟ ᱵᱟᱠᱷᱟᱱ ᱡᱟᱦᱟᱸ ᱛᱤᱥ ᱜᱮ ᱦᱤᱡᱩᱜ ᱵᱤᱱ ᱟᱨ ᱚᱱᱟ ᱫᱚ ᱦᱳᱭ ᱵᱟᱠᱷᱟᱱ ᱧᱮᱞ ᱤᱫᱤ ᱵᱮᱱ ᱢᱤᱫ ᱫᱷᱟᱣ ᱦᱳᱭ ᱦᱳᱭ ᱟᱪᱪᱷᱟ ᱚᱠᱟ ᱠᱷᱚᱱ ᱵᱤᱱ ᱢᱮᱱᱮᱫ ᱛᱟᱦᱮᱱ ᱟᱛᱳ ᱚᱠᱟ ᱵᱤᱱ ᱞᱟᱹᱭ ᱠᱮᱜᱼᱟ ᱟᱛᱳ ᱚᱠᱟᱢ ᱞᱟᱹᱭ ᱠᱮᱜᱼᱟ ᱚᱸᱻ ᱚᱸᱻ ᱦᱚᱸ ᱟᱪᱪᱷᱟ ᱠᱩᱱᱰᱤ ᱠᱷᱚᱱ ᱵᱤᱱ ᱞᱟᱹᱭᱮᱜᱼᱟ ᱩᱱᱤ ᱟᱯᱮ ᱟᱛᱳ ᱨᱤᱱᱤᱡ ᱯᱟᱨᱵᱚᱛᱤ ᱢᱩᱨᱢᱩ ᱵᱤᱱ ᱴᱷᱤᱠᱟᱹ ᱠᱟᱫᱮᱭᱟ ᱯᱟᱨᱵᱚᱛᱤ ᱢᱩᱨᱢᱩ ᱦᱳᱭ ᱦᱳᱭ ᱩᱱᱤ ᱦᱚᱸᱛᱚ ᱱᱚᱰᱮ ᱢᱟᱱᱮ ᱦᱟᱸᱜ ᱱᱚᱰᱮ ᱦᱮᱡ ᱵᱟᱲᱟ ᱟᱠᱟᱱ ᱜᱮᱭᱟᱭ ᱩᱱᱤ ᱵᱟᱵᱮᱱ ᱧᱮᱞ ᱠᱟᱫᱮ ᱛᱤᱱᱟᱹᱜ ᱪᱮᱦᱨᱟ ᱪᱮᱦᱨᱟ ᱞᱤᱧ ᱟᱭᱵᱨᱳ ᱠᱚᱞᱤᱧ ᱛᱮᱭᱟᱨ ᱠᱟᱫᱮᱭᱟ ᱟᱨ ᱦᱮᱭᱟᱨ ᱥᱴᱟᱭᱤᱞ ᱠᱚᱦᱚᱸ ᱛᱟᱭ ᱵᱷᱟᱜᱮ ᱜᱮᱭᱟ ᱟᱫᱚ ᱧᱮᱞ ᱠᱟᱫᱮᱭᱟ ᱥᱮ ᱵᱟᱝᱟ ᱚᱸᱻ ᱦᱚᱸ ᱦᱳᱭ ᱛᱚ ᱟᱹᱞᱤᱧ ᱚᱱᱠᱟ ᱫᱚ ᱢᱳᱴᱟᱢᱩᱴᱤ ᱫᱚᱥ ᱵᱟᱡᱮ ᱠᱷᱚᱱᱟᱜ ᱪᱟᱨ ᱵᱟᱠᱷᱟᱱ ᱥᱟᱲᱮ ᱪᱟᱨ ᱛᱮᱫᱚ ᱵᱚᱱᱫᱚᱭᱟᱞᱤᱧ ᱦᱳᱭ ᱱᱚᱝᱠᱟ ᱡᱟᱦᱟᱱᱟᱜ ᱡᱩᱫᱤ ᱵᱟᱦᱟᱼᱥᱚᱨᱦᱟᱭ ᱯᱨᱚᱜᱨᱟᱢ ᱠᱚ ᱛᱟᱦᱮᱸ ᱧᱚᱜᱚᱜᱼᱟ ᱮᱱᱠᱷᱟᱱ ᱫᱚ ᱦᱟᱸᱜ ᱵᱷᱤᱲ ᱫᱷᱟᱨᱟ ᱜᱮ ᱟᱨ ᱵᱟᱠᱷᱟᱱ ᱱᱚᱝᱠᱟ ᱮᱭᱥᱮ ᱤᱭᱟᱹ ᱫᱚ ᱩᱱᱟᱹᱜ ᱵᱷᱤᱲ ᱫᱚ ᱵᱟᱭ ᱛᱟᱦᱮᱱᱟ ᱦᱳᱭ ᱚᱸᱻ ᱚᱸᱻ ᱦᱚᱸ ᱢᱟᱱᱮ ᱟᱵᱤᱱ ᱡᱚᱫᱤ ᱦᱮᱭᱟᱨ ᱥᱴᱟᱭᱤᱞ ᱵᱤᱱ ᱠᱚᱨᱟᱣᱟ ᱟᱨ ᱚᱱᱟ ᱥᱟᱶᱛᱮ ᱡᱟᱦᱟᱸ ᱚᱱᱟ ᱟᱭᱵᱨᱳ ᱠᱚᱦᱚᱸ ᱵᱤᱱ ᱛᱮᱭᱟᱨᱟ ᱮᱱᱠᱷᱟᱱ ᱫᱚ ᱦᱟᱸᱜ ᱠᱤᱪᱷᱩ ᱞᱟᱜᱟᱜ ᱜᱮᱭᱟ ᱮᱱᱨᱮᱦᱚᱸ ᱩᱱᱟᱹᱜ ᱢᱳᱴᱟᱢᱩᱴᱤ ᱩᱱᱟᱹᱜ ᱰᱷᱮᱨ ᱫᱚ ᱵᱟᱹᱞᱤᱧ ᱦᱟᱛᱟᱣᱮᱜᱼᱟ ᱴᱷᱤᱠ ᱦᱤᱥᱟᱹᱵ ᱨᱮᱱᱟᱜ ᱜᱮ ᱦᱳᱭ ᱢᱟᱱᱮ ᱟᱹᱵᱤᱱᱟᱜ ᱦᱟᱡᱟᱨ ᱵᱟᱝ ᱦᱟᱡᱟᱨ ᱫᱚ ᱵᱟᱭ ᱥᱮᱴᱮᱨᱚᱜ ᱠᱟᱱᱟ ᱮᱱᱛᱮᱜ ᱟᱴᱥᱚ ᱜᱟᱱ ᱦᱩᱭᱩᱜᱼᱟ ᱛᱟᱵᱤᱱ ᱪᱮᱫᱟᱜ ᱚᱱᱟ ᱡᱟᱦᱟᱸ ᱦᱮᱭᱟᱨ ᱨᱮ ᱞᱟᱜᱟᱜ ᱟᱛᱚ ᱚᱱᱟ ᱠᱚᱦᱚᱸ ᱟᱫᱮᱱ ᱠᱚᱫᱚ ᱢᱟᱱᱮ ᱫᱟᱢ ᱫᱟᱢ ᱧᱚᱜ ᱜᱮᱭᱟ ᱥᱮ ᱦᱳᱭ ᱚᱱᱟ ᱦᱤᱥᱟᱹᱵ ᱛᱮ ᱱᱟᱜ ᱯᱚᱭᱥᱟ ᱠᱚ ᱦᱟᱸᱜ ᱚᱱᱠᱟ ᱫᱷᱟᱨᱟ ᱞᱟᱜᱟᱜᱼᱟ ᱦᱳᱭ ᱦᱳᱭ ᱦᱳᱭ ᱴᱷᱤᱠ ᱟᱪᱪᱷᱮ ᱦᱮᱸ ᱦᱳᱭ ᱴᱷᱤᱠ